ᱦᱮᱸ ᱤᱧ ᱨᱟᱡᱱᱤᱛᱤ ᱵᱤᱫᱤᱧ ᱞᱟᱹᱭ ᱮᱫᱟ ᱟᱢ ᱠᱤ ᱯᱚᱨᱤᱵᱮᱥ ᱵᱤᱫᱮᱢ ᱞᱟᱹᱭ ᱮᱫᱟ ᱤᱧ ᱫᱚ ᱨᱟᱡᱱᱤᱛᱤ ᱵᱤᱫ ᱠᱟᱹᱱᱟᱹᱧ ᱛᱚ ᱛᱟᱦᱚᱞᱮ ᱚᱱᱟ ᱦᱤᱥᱟᱹᱵ ᱛᱮ ᱤᱧ ᱫᱚ ᱟᱵᱚ ᱟᱹᱛᱩ ᱯᱟᱲᱟ ᱠᱚᱨᱮᱫ ᱪᱤᱠᱟᱹᱞᱮᱠᱟᱛᱮ ᱥᱠᱩᱞ ᱦᱩᱭᱩᱜᱼᱟ ᱥᱮ ᱚᱞᱚᱜ ᱯᱟᱲᱦᱟᱣ ᱦᱩᱭᱩᱜᱼᱟ ᱚᱱᱟ ᱠᱚ ᱥᱠᱩᱞ ᱵᱮᱱᱟᱣ ᱨᱮᱱᱟᱜ ᱠᱤᱝᱵᱟ ᱦᱟᱸᱥᱯᱟᱛᱟᱞ ᱠᱚ ᱵᱮᱱᱟᱣ ᱨᱮᱱᱟᱜ ᱠᱟᱹᱢᱤᱧ ᱥᱟᱵ ᱮᱫᱟ ᱛᱟᱦᱚᱞᱮ ᱟᱢᱫᱚ ᱯᱚᱨᱤᱵᱮᱥ ᱵᱤᱫ ᱦᱤᱥᱟᱹᱵᱛᱮ ᱪᱮᱫ ᱠᱚᱢ ᱠᱟᱹᱢᱤ ᱦᱚᱪᱚᱭᱮᱫᱟ ᱚ ᱦᱮᱸ ᱨᱟᱡ ᱟᱨᱤ ᱨᱮ ᱚᱱᱠᱟ ᱠᱤᱪᱷᱩ ᱠᱚᱢ ᱜᱷᱚᱴᱚᱱᱟ ᱫᱚ ᱜᱷᱚᱴᱟᱜ ᱜᱮᱭᱟ ᱟᱹᱰᱤ ᱟᱭᱢᱟ ᱨᱟᱡᱱᱤᱛᱤ ᱵᱤᱫ ᱜᱮ ᱢᱮᱱᱟᱜ ᱠᱚᱣᱟ ᱡᱟᱦᱟᱸᱭ ᱟᱹᱰᱤ ᱵᱷᱟᱹᱜᱤ ᱠᱚ ᱠᱟᱹᱢᱤ ᱠᱟᱱᱟ ᱥᱠᱩᱞ ᱥᱮ ᱦᱟᱸᱥᱯᱟᱛᱟᱞ ᱠᱚ ᱵᱮᱱᱟᱣ ᱦᱚᱪᱚ ᱨᱮᱱᱟᱜ ᱠᱚ ᱠᱟᱹᱢᱤ ᱠᱟᱱᱟ ᱟᱵᱚ ᱨᱮᱸᱜᱮᱡ ᱦᱚᱯᱚᱱ ᱠᱚ ᱪᱮᱫᱞᱮᱠᱟ ᱠᱟᱛᱮᱫ ᱠᱟᱹᱢᱤ ᱠᱚ ᱧᱟᱢᱟ ᱚᱱᱟ ᱠᱚ ᱪᱮᱥᱴᱟᱭᱮᱫᱟ ᱥᱚᱨᱠᱟᱨ ᱴᱷᱮᱱ ᱠᱷᱚᱱᱟᱜ ᱪᱮᱫᱞᱮᱠᱟ ᱠᱟᱛᱮᱫ ᱠᱟᱹᱢᱤ ᱟᱹᱫᱟᱹᱭ ᱟᱹᱜᱩᱭ ᱦᱩᱭᱩᱜᱼᱟ ᱡᱟᱛᱮ ᱟᱵᱚ ᱨᱮᱸᱜᱮᱡ ᱦᱚᱯᱚᱱ ᱠᱚ ᱠᱟᱹᱢᱤ ᱠᱚ ᱧᱟᱢ ᱢᱟ ᱚᱱᱟ ᱠᱟᱹᱢᱤ ᱧᱟᱢ ᱠᱟᱛᱮᱫ ᱩᱱᱠᱩ ᱠᱟᱹᱣᱰᱤ ᱠᱚ ᱟᱨᱡᱟᱣ ᱫᱟᱲᱮᱭᱟᱜ ᱢᱟ ᱟᱨ ᱱᱟᱯᱟᱭ ᱛᱮᱠᱚ ᱡᱚᱢ ᱧᱩ ᱦᱚᱨᱚᱜ ᱵᱟᱸᱫᱮ ᱠᱚ ᱫᱟᱲᱮᱭᱟᱜ ᱢᱟ ᱞᱩᱜᱽᱲᱤ ᱠᱚ ᱠᱤᱨᱤᱧ ᱫᱟᱲᱮᱭᱟᱜ ᱢᱟ ᱚᱱᱟ ᱠᱚᱜᱮ ᱟᱞᱮ ᱦᱚᱸᱞᱮ ᱪᱮᱥᱴᱟᱭᱮᱫᱟ ᱟᱵᱚ ᱨᱮᱸᱜᱮᱡ ᱦᱚᱯᱚᱱ ᱠᱚ ᱞᱟᱹᱜᱤᱫ ᱟᱯᱮ ᱫᱚ ᱯᱚᱨᱤᱵᱮᱥ ᱨᱚᱠᱠᱷᱟ ᱥᱮ ᱱᱤᱛᱳᱜ ᱫᱚ ᱟᱹᱰᱤ ᱟᱭᱢᱟ ᱡᱤᱵᱽᱼᱡᱤᱭᱟᱹᱞᱤ ᱠᱚ ᱜᱚᱡ ᱠᱚᱢᱚᱜ ᱠᱟᱱᱟ ᱚᱱᱟ ᱫᱤᱠ ᱱᱤᱭᱮ ᱪᱮᱫ ᱟᱯᱮ ᱠᱟᱹᱢᱤ ᱦᱚᱨᱟ ᱯᱮ ᱥᱟᱵ ᱟᱠᱟᱫᱟ

ᱦᱮᱸ ᱱᱤᱭᱟᱹ ᱟᱹᱰᱤ ᱟᱭᱢᱟ ᱫᱤᱱ ᱠᱷᱚᱱᱟᱜ ᱜᱮ ᱧᱮᱞᱚᱜ ᱠᱟᱱᱟ ᱢᱤᱫᱴᱮᱱ ᱵᱟᱨᱭᱟ ᱯᱚᱨᱤᱵᱮᱥ ᱨᱮᱱ ᱡᱟᱦᱟᱸᱭ

ᱟᱞᱮ ᱠᱟᱹᱢᱤ ᱦᱚᱨᱟᱞᱮ ᱥᱟᱵ ᱮᱫᱟ ᱯᱚᱧᱪᱟᱭᱮᱛ ᱞᱮᱵᱮᱞ ᱨᱮ ᱡᱟᱦᱟᱸᱭ ᱟᱵᱚᱨᱮᱱ ᱥᱟᱱᱛᱟᱲ ᱦᱚᱯᱚᱱ ᱠᱚ ᱡᱟᱦᱟᱸᱭ ᱛᱤ ᱠᱟᱴᱟ ᱵᱟᱪᱩᱜ ᱛᱟᱠᱚᱣᱟ ᱡᱟᱦᱟᱸᱭ ᱫᱚ ᱦᱮᱱᱰᱤᱠᱮᱯ ᱢᱮᱱᱛᱮᱠᱚ ᱵᱟᱛᱟᱜ ᱠᱟᱱᱟ ᱩᱱᱠᱩ ᱡᱟᱛᱮ ᱦᱮᱱᱰᱤᱠᱮᱯ ᱨᱮᱱᱟᱜ ᱵᱷᱟᱛᱟ ᱠᱚᱠᱚ ᱧᱟᱢ ᱫᱟᱲᱮᱜ ᱢᱟ ᱚᱱᱟ ᱠᱟᱹᱢᱤ ᱠᱚᱸᱦᱚ ᱥᱚᱨᱠᱟᱨ ᱴᱷᱮᱱ ᱠᱷᱚᱱᱟᱜ ᱟᱹᱫᱟᱹᱭ ᱟᱹᱜᱩᱞᱮ ᱪᱮᱥᱴᱟᱭᱮᱫᱟ ᱡᱟᱛᱮ ᱩᱱᱠᱩ ᱟᱵᱚᱨᱮᱱ ᱦᱟᱲᱟᱢ ᱦᱚᱲ ᱠᱚ ᱵᱩᱲᱦᱤ ᱦᱚᱲ ᱠᱚ ᱡᱟᱦᱟᱸᱭ ᱠᱚ ᱵᱚᱭᱮᱥ ᱟᱠᱟᱱᱟ ᱱᱮᱛᱟᱨ ᱫᱚ ᱟᱫᱚ ᱠᱟᱹᱢᱤ ᱠᱟᱛᱮ ᱠᱟᱹᱣᱰᱤ ᱠᱚ ᱵᱟᱝᱠᱚ ᱟᱨᱡᱟᱣ ᱫᱟᱲᱮᱜᱼᱟ ᱚᱝᱠᱟ ᱠᱟᱹᱢᱤ ᱠᱚ ᱡᱟᱛᱮ ᱱᱟᱯᱟᱭ ᱛᱮ ᱦᱩᱭᱩᱜ ᱢᱟ ᱟᱵᱚ ᱱᱟᱣᱟ ᱫᱤᱥᱚᱢ ᱵᱷᱟᱨᱚᱛ ᱫᱤᱥᱚᱢ ᱡᱟᱛᱮ ᱱᱟᱯᱟᱭ ᱛᱮ ᱯᱚᱨᱤᱪᱟᱞᱤᱛᱚ ᱦᱩᱭᱩᱜ ᱢᱟ ᱚᱱᱟ ᱠᱚᱨᱮᱱᱟᱜ ᱠᱟᱹᱢᱤᱦᱚᱨᱟ ᱟᱹᱰᱤ ᱟᱢᱫᱟ ᱜᱮᱞᱮ ᱥᱟᱵ ᱮᱫᱟ ᱛᱟᱦᱚᱞᱮ ᱥᱟᱵᱵᱚᱥᱚᱪᱤ ᱜᱚᱝᱠᱮ ᱟᱢ ᱫᱚ ᱱᱟᱯᱟᱭ ᱜᱮ ᱢᱮᱱᱟᱜ ᱢᱮᱭᱟ ᱛᱚ ᱟᱢᱟᱜ ᱠᱟᱹᱢᱤ ᱠᱚ ᱴᱷᱤᱠᱴᱷᱟᱠ ᱜᱮ ᱪᱟᱞᱟᱜ ᱠᱟᱱᱟ ᱛᱚ ᱯᱚᱨᱤᱵᱮᱥ ᱫᱤᱠ ᱱᱤᱭᱮ ᱴᱷᱤᱠᱜᱮᱭᱟ ᱛᱟᱦᱚᱞᱮ ᱱᱤᱛᱳᱜ ᱫᱚ ᱱᱚᱝᱠᱟ ᱜᱮᱞᱤᱧ ᱜᱚᱞᱯᱚᱭᱮᱫᱟ ᱫᱚᱦᱚᱭ ᱫᱟᱞᱤᱧ ᱟᱨᱚ ᱟᱜᱟᱢ ᱫᱤᱱ ᱨᱮ ᱡᱟᱛᱮ ᱵᱷᱟᱹᱜᱤ ᱵᱚᱱ ᱠᱟᱹᱢᱤ ᱢᱟ ᱚᱱᱟ ᱞᱟᱹᱜᱤᱫ ᱛᱮ ᱟᱵᱚᱣᱟᱜ ᱥᱚᱢᱯᱚᱨᱠᱚ ᱡᱮᱢᱚᱱ ᱵᱷᱟᱹᱜᱤ ᱛᱟᱦᱮᱱ ᱢᱟ ᱚᱱᱟ ᱞᱟᱹᱜᱤᱫ ᱛᱮ ᱟᱹᱞᱤᱧ ᱟᱹᱰᱤ ᱜᱮ ᱟᱵᱤᱱ ᱴᱷᱮᱱ ᱡᱚᱦᱟᱨ ᱛᱟᱦᱚᱞᱮ ᱱᱤᱛᱳᱜ ᱫᱚᱞᱤᱧ ᱫᱚᱦᱚᱭᱮᱫᱟ ᱚᱱᱠᱟ ᱜᱮ